ᱟᱞᱮᱥᱮᱫ ᱫᱚ ᱟᱭᱢᱟ ᱞᱮᱠᱟᱱ ᱜᱟᱹᱰᱤ ᱧᱟᱢᱚᱜᱼᱟ ᱡᱮᱢᱚᱱ ᱵᱟᱥ ᱴᱳᱴᱳ ᱴᱨᱮᱱ ᱟᱨ ᱯᱷᱞᱟᱭᱤᱴ ᱛᱚ ᱚᱱᱟ ᱠᱚ ᱠᱷᱚᱱ ᱫᱚ ᱟᱹᱰᱤ ᱟᱸᱴ ᱤᱧ ᱠᱩᱥᱤᱭᱟᱜᱼᱟ ᱴᱳᱴᱳ ᱚᱱᱟ ᱨᱮᱫᱚ ᱥᱩᱡᱳᱜᱽ ᱥᱩᱵᱤᱛᱟ ᱢᱮᱱᱟᱜ ᱟᱠᱟᱫᱟ ᱡᱮᱦᱮᱛᱩ ᱯᱷᱳᱱ ᱞᱮᱠᱷᱟᱱ ᱜᱮ ᱟᱞᱮ ᱚᱲᱟᱜ ᱫᱩᱣᱟᱹᱨᱮ ᱟᱹᱜᱩᱭᱟ ᱟᱨ ᱤᱧ ᱡᱟᱦᱟᱸ ᱨᱤᱧ ᱪᱟᱞᱟᱜ ᱚᱸᱰᱮ ᱛᱟᱲᱟ ᱛᱟᱲᱤᱧ ᱯᱚᱣᱪᱷᱟᱹᱣ ᱜᱚᱫᱚᱜᱼᱟ ᱟᱨ ᱯᱚᱭᱥᱟ ᱦᱚ ᱟᱰᱤ ᱠᱚᱢ ᱞᱟᱜᱟᱜᱼᱟ